ᱢᱚᱬᱮ ᱜᱚᱴᱟᱝ ᱜᱟᱹᱰᱤ ᱨᱮᱭᱟᱜ ᱧᱩᱛᱩᱢ ᱫᱚ ᱦᱩᱭᱩᱜ ᱠᱟᱱᱟ ᱵᱟᱥ ᱜᱟᱹᱰᱤ ᱴᱨᱟᱠᱴᱚᱨ ᱜᱟᱹᱰᱤ ᱚᱴᱳ ᱜᱟᱹᱰᱤ ᱛᱟᱨᱯᱚᱨᱮ ᱥᱟᱜᱟᱲ ᱜᱟᱹᱰᱤ ᱦᱮᱸ ᱛᱟᱨᱯᱚᱨᱮ ᱵᱚᱞᱮᱨᱳ